ᱟᱞᱮ ᱯᱩᱨᱵᱚ ᱵᱚᱨᱫᱷᱚᱢᱟᱱ ᱨᱮᱫᱚ ᱥᱟᱱᱟ ᱢ ᱠᱷᱚᱱ ᱡᱟᱹᱥᱛᱤ ᱫᱚ ᱦᱩᱲᱩᱞᱮ ᱪᱟᱥᱼᱟ ᱤᱱᱟᱹ ᱪᱷᱟᱲᱟ ᱛᱩᱲᱤ ᱟᱹᱞᱩ ᱜᱩᱦᱩᱢ ᱦᱚᱞᱮ ᱪᱟᱥ ᱜᱮᱭᱟ ᱚᱱᱟᱛᱮ ᱟᱞᱮᱭᱟᱜ ᱡᱟᱦᱟᱸ ᱠᱟᱹᱣᱰᱤ ᱞᱮ ᱚᱨᱡᱚᱱ ᱜᱮᱭᱟ ᱦᱩᱲᱩ ᱪᱟᱥ ᱛᱮᱫᱚ ᱟᱞᱮ ᱰᱷᱮᱨᱜᱮ ᱵᱚᱨᱥᱟ ᱨᱮᱞᱮ ᱪᱟᱥ ᱛᱟᱦᱮᱸᱱᱟ ᱟᱞᱮᱭᱟᱜ ᱡᱟᱦᱟᱸ ᱦᱩᱲᱩ ᱪᱟᱥ ᱤᱱᱠᱟᱱ ᱧᱚᱜ ᱦᱚᱲ ᱠᱚᱫᱚ ᱠᱚᱢ ᱪᱟᱥᱼᱵᱟᱥ ᱦᱚᱲ ᱠᱚᱫᱚ ᱩᱱᱠᱩ ᱛᱷᱟᱨᱰ ᱯᱟᱨᱴᱤ ᱡᱟᱦᱟᱸ ᱟᱬᱚᱛ ᱠᱚ ᱨᱮᱠᱤᱱ ᱤᱫᱤ ᱦᱚᱴᱚ ᱠᱟᱜᱼᱟ ᱟᱨ ᱡᱟᱦᱟᱸᱭ ᱢᱟᱨᱟᱝ ᱠᱤᱥᱟᱹᱲ ᱠᱚᱫᱚ ᱩᱱᱠᱩ ᱫᱚ ᱟᱠᱚᱣᱟᱜ ᱡᱟᱦᱟᱸ ᱦᱩᱲᱩ ᱚᱱᱟ ᱫᱚ ᱢᱤᱫ ᱫᱷᱟᱣᱨᱮ ᱢᱤᱞ ᱨᱮᱠᱚ ᱤᱫᱤᱭᱟ ᱟᱹᱠᱷᱨᱤᱧ ᱞᱟᱹᱜᱤᱫ ᱟᱨ ᱟᱞᱮ ᱱᱚᱣᱟ ᱪᱟᱥ ᱞᱟᱹᱜᱤᱫ ᱦᱩᱲᱩ ᱫᱚ ᱵᱚᱨᱥᱟ ᱨᱤᱛᱩᱨᱮ ᱡᱷᱚᱛᱚ ᱠᱷᱚᱱ ᱟᱹᱰᱤ ᱵᱮᱥᱼᱟ ᱟᱨ ᱯᱚᱭᱥᱟ ᱠᱩᱲᱤ ᱠᱚ ᱚᱨᱡᱚᱱ ᱡᱚᱝ ᱞᱟᱹᱜᱤᱫ ᱫᱷᱩᱛᱛᱮᱨᱤ